ᱦᱮᱸ ᱱᱚᱸᱰᱮ ᱡᱟᱦᱟᱸ ᱠᱟᱛᱷᱟ ᱦᱤᱡᱩᱜ ᱠᱟᱱᱟ ᱠᱤ ᱡᱮ ᱮᱴᱟᱜ ᱯᱟᱹᱨᱥᱤ ᱠᱚ ᱥᱮ ᱮᱴᱟᱜ ᱜᱟᱛᱟᱠ ᱨᱮᱱᱟᱜ ᱡᱟᱦᱟᱸ ᱠᱟᱛᱷᱟ ᱠᱚ ᱱᱟᱜᱟᱢ ᱠᱚ ᱡᱟᱦᱟᱸ ᱢᱮᱱᱟᱜᱼᱟ ᱱᱚᱣᱟ ᱱᱟᱜᱟᱢ ᱠᱚᱫᱚ ᱩᱱᱠᱩᱣᱟᱜ ᱯᱟᱹᱨᱥᱤ ᱛᱮ ᱩᱱᱠᱩ ᱠᱚ ᱚᱞ ᱵᱤᱞ ᱠᱟᱛᱮᱫ ᱩᱱᱠᱩ ᱫᱚ ᱥᱤᱠᱷᱱᱟᱹᱛ ᱛᱮ ᱠᱟᱹᱴᱤᱡ ᱞᱟᱦ ᱠᱚ ᱛᱟᱦᱮᱸ ᱠᱟᱱᱟ ᱱᱚᱣᱟ ᱚᱞ ᱵᱤᱞ ᱨᱮᱱᱟᱜ ᱠᱩᱨᱩᱢᱩᱴᱩ ᱛᱟᱦᱮᱸ ᱠᱟᱱ ᱛᱟᱠᱚᱣᱟ ᱚᱱᱟ ᱞᱮᱠᱟᱛᱮ ᱩᱱᱠᱩ ᱚᱞ ᱛᱚᱞ ᱠᱟᱛᱮᱫ ᱠᱚ ᱫᱚᱦᱚ ᱟᱠᱟᱫᱟ ᱱᱤᱛᱚᱝ ᱟᱵᱚ ᱦᱚᱸ ᱟᱵᱚᱣᱟᱜ ᱡᱟᱦᱟᱸ ᱟᱸᱡᱚᱢ ᱟᱸᱡᱚᱢ ᱛᱮ ᱡᱟᱦᱟᱸ ᱞᱟᱠᱪᱟᱨ ᱠᱚ ᱛᱟᱦᱮᱸ ᱠᱟᱱ ᱛᱟᱵᱚᱱᱟ ᱡᱟᱦᱟᱸ ᱠᱟᱹᱦᱱᱤ ᱠᱚ ᱛᱟᱦᱮᱸ ᱠᱟᱱ ᱛᱟᱵᱚᱱᱟ ᱱᱚᱣᱟᱠᱚ ᱱᱤᱛᱚᱝ ᱵᱟᱹᱭ ᱵᱟᱹᱭᱛᱮ ᱟᱵᱚ ᱦᱚᱸ ᱟᱵᱚᱣᱟᱜ ᱯᱟᱹᱨᱥᱤ ᱢᱟᱛᱚ ᱦᱮᱸᱜᱮ ᱥᱟᱶᱛᱮ ᱟᱵᱚᱣᱟᱜ ᱪᱤᱠᱤᱛᱮ ᱟᱵᱚᱨᱮᱱ ᱡᱟᱦᱸᱭ ᱚᱞᱚᱜ ᱟᱹᱠᱤᱞ ᱛᱮᱠᱚ ᱞᱟᱦᱟᱣ ᱠᱟᱱᱟ ᱱᱩᱠᱩ ᱠᱚ ᱱᱚᱣᱟ ᱚᱞ ᱨᱮᱭᱟᱜ ᱦᱚᱸᱠᱚ ᱠᱩᱨᱩᱢᱩᱴᱩᱭᱮᱫ ᱛᱟᱵᱚᱱᱟ ᱟᱨ ᱱᱚᱣᱟ ᱫᱚ ᱚᱞ ᱵᱟᱝ ᱵᱚᱱ ᱚᱞ ᱫᱚᱦᱚ ᱠᱟᱜ ᱠᱷᱟᱱ ᱱᱤᱛᱚᱝ ᱟᱜ ᱡᱟᱦᱟᱸ ᱥᱚᱢᱚᱭ ᱥᱮᱴᱮᱨ ᱦᱤᱡᱩᱜ ᱠᱟᱱᱟ ᱫᱤᱥᱟᱹ ᱛᱮᱫᱚ ᱠᱤᱱᱛᱩ ᱟᱨ ᱟᱵᱚᱣᱟᱜ ᱱᱚᱣᱟ ᱱᱟᱜᱟᱢ ᱵᱟᱧᱪᱟᱣ ᱛᱟᱦᱮᱱ ᱨᱮᱱᱟᱜ ᱫᱚ ᱟᱥᱟ ᱵᱟᱝ ᱵᱩᱡᱷᱟᱹᱜ ᱠᱟᱱᱟ ᱚᱱᱟ ᱞᱮᱠᱟᱛᱮ ᱱᱤᱛᱚᱝ ᱫᱚ ᱟᱵᱚ ᱦᱚᱸ ᱚᱞ ᱵᱤᱞ ᱠᱟᱛᱮᱫ ᱱᱚᱣᱟ ᱱᱟᱜᱟᱢ ᱠᱟᱛᱷᱟ ᱠᱚ ᱫᱚᱦᱚᱭ ᱫᱚᱨᱠᱟᱨᱚᱜ ᱠᱟᱱ ᱛᱟᱵᱚᱱᱟ